ᱤᱧ ᱱᱚᱣᱟᱨᱤᱧ ᱞᱟᱹᱭᱫᱟ ᱛᱤᱨᱞᱟᱹ ᱦᱚᱯᱚᱱ ᱦᱩᱭ ᱠᱟᱛᱮ ᱫᱚ ᱟᱭᱢᱟ ᱞᱮᱠᱟᱱ ᱟᱱᱟᱴ ᱜᱮ ᱛᱟᱦᱮᱱᱟ ᱢᱤᱫᱴᱟᱱ ᱛᱤᱨᱞᱟᱹ ᱠᱟᱛᱮᱜ ᱡᱩᱫᱤ ᱡᱚᱠᱷᱚᱱᱮᱢ ᱡᱟᱱᱟᱢᱚᱜᱼᱟ ᱛᱚᱠᱷᱚᱱ ᱫᱚ ᱚᱲᱟᱜ ᱨᱮᱥᱮ ᱵᱟᱭᱨᱮ ᱨᱮ ᱜᱳᱴᱟᱜᱮ ᱵᱷᱮᱜᱟᱨ ᱛᱮᱠᱚ ᱧᱮᱞ ᱢᱮᱭᱟ ᱥᱮ ᱥᱚᱢᱟᱡᱽ ᱨᱮᱦᱚᱸ ᱟᱹᱰᱤ ᱵᱷᱮᱜᱟᱨ ᱛᱮᱠᱚ ᱧᱮᱞ ᱢᱮᱭᱟ ᱡᱟᱦᱟᱸ ᱨᱮᱜᱮᱢ ᱪᱟᱞᱟᱜᱼᱟ ᱡᱷᱚᱛᱚ ᱠᱟᱛᱷᱟ ᱜᱮᱠᱚ ᱡᱟᱦᱟᱱ ᱠᱟᱹᱢᱤ ᱨᱮᱜᱮ ᱟᱢᱫᱚ ᱵᱟᱫᱷᱟᱢ ᱧᱟᱢᱟ ᱚᱸᱰᱮ ᱟᱞᱚᱢ ᱪᱟᱞᱟᱜᱼᱟ ᱚᱸᱰᱮ ᱫᱚ ᱠᱚᱲᱟ ᱜᱤᱫᱽᱨᱟᱹᱣᱟᱜ ᱠᱟᱱᱟ ᱠᱩᱲᱤ ᱜᱤᱫᱽᱨᱟᱹ ᱵᱟᱠᱚ ᱥᱮᱱ ᱫᱟᱲᱮᱭᱟᱜᱼᱟ ᱚᱱᱟ ᱢᱤᱫᱴᱟᱱ ᱵᱟᱫᱷᱟᱢ ᱚᱱᱟ ᱢᱤᱫᱴᱟᱱ ᱠᱟᱱᱟ ᱛᱤᱨᱞᱟᱹᱣᱟᱜ ᱢᱟᱨᱟᱝ ᱟᱱᱟᱴ ᱟᱨ ᱡᱟᱦᱟᱸ ᱥᱮᱫᱜᱮ ᱠᱟᱹᱢᱤᱨᱮ ᱡᱟᱦᱟᱱ ᱠᱟᱹᱢᱤᱨᱮ ᱥᱮ ᱤᱥᱠᱩᱞ ᱠᱚᱞᱮᱡᱽ ᱨᱮ ᱠᱟᱹᱴᱤᱡ ᱮᱢ ᱵᱤᱞᱚᱢ ᱟᱠᱟᱱ ᱠᱷᱟᱱ ᱛᱤᱨᱞᱟᱹ ᱫᱚ ᱚᱲᱟᱜ ᱦᱚᱲ ᱠᱚ ᱠᱩᱞᱤ ᱫᱟᱨᱟᱢ ᱢᱮᱭᱟ ᱚᱠᱟᱛᱮᱢ ᱪᱟᱞᱟᱣ ᱞᱮᱱᱟ ᱪᱮᱫ ᱮᱢ ᱪᱟᱞᱟᱣ ᱞᱮᱱᱟ ᱡᱟᱦᱟᱸ ᱥᱮᱫ ᱪᱟᱞᱟᱜ ᱡᱚᱠᱷᱚᱡ ᱚᱲᱟᱜ ᱦᱚᱲᱟᱜ ᱯᱟᱨᱢᱤᱥᱮᱱ ᱦᱟᱛᱟᱣ ᱦᱩᱭᱩᱜᱼᱟ ᱚᱱᱟ ᱞᱮᱠᱟᱛᱮ ᱛᱤᱨᱞᱟᱹᱣᱟᱜ ᱟᱱᱟᱴ ᱢᱮᱱᱟᱜᱼᱟ ᱟᱨ ᱱᱚᱣᱟ ᱥᱚᱢᱟᱡᱽ ᱨᱮ ᱛᱤᱨᱞᱟᱹᱣᱟᱜ ᱡᱷᱚᱛᱚ ᱠᱷᱚᱱ ᱢᱟᱨᱟᱝ ᱟᱱᱟᱴ ᱫᱚ ᱦᱩᱭᱩᱜ ᱠᱟᱱᱟ ᱚᱲᱟᱜ ᱠᱷᱚᱱᱟᱜ ᱢᱤᱫ ᱫᱷᱟᱣ ᱠᱚ ᱜᱚᱝ ᱞᱮᱢᱠᱷᱟᱱ ᱚᱱᱟ ᱡᱟᱶᱟᱭ ᱚᱲᱟᱜ ᱠᱷᱚᱱ ᱩᱰᱩᱝ ᱠᱟᱛᱮ ᱫᱚ ᱮᱴᱟᱜ ᱴᱷᱮᱱ ᱫᱚ ᱛᱤᱥ ᱨᱮᱦᱚᱸ ᱵᱟᱢ ᱡᱟᱶᱟᱭ ᱫᱟᱲᱮᱭᱟᱜᱼᱟ ᱟᱨ ᱡᱩᱫᱤ ᱮᱴᱟᱜ ᱴᱷᱮᱱ ᱮᱢ ᱡᱟᱶᱟᱭᱚᱜᱼᱟ ᱥᱮᱢ ᱪᱷᱟᱹᱰᱣᱤᱭᱮᱱᱟ ᱟᱢᱫᱚ ᱥᱚᱢᱟᱡᱽ ᱨᱮᱢ ᱪᱷᱟᱹᱰᱣᱤ ᱢᱮᱱᱛᱮᱢ ᱧᱩᱛᱩᱢᱮᱱᱟ ᱟᱨ ᱢᱤᱫ ᱫᱷᱟᱣ ᱛᱤᱨᱞᱟᱹ ᱦᱚᱯᱚᱱ ᱪᱷᱟᱹᱰᱣᱤ ᱞᱮᱱᱠᱷᱟᱱ ᱠᱚ ᱮᱴᱟᱜ ᱚᱲᱟᱜ ᱫᱚ ᱵᱟᱝᱠᱚ ᱥᱚᱵᱷᱟ ᱫᱟᱲᱮᱭᱟᱜᱼᱟ ᱥᱮ ᱮᱴᱟᱜ ᱦᱚᱲ ᱴᱷᱮᱱ ᱫᱚ ᱵᱷᱤᱛᱤᱨ ᱵᱟᱦᱮᱨ ᱵᱚᱸᱜᱟᱼᱵᱩᱨᱩ ᱠᱚ ᱵᱟᱝᱠᱚ ᱥᱮᱵᱟ ᱫᱮᱵᱟ ᱫᱟᱲᱮᱭᱟᱜ ᱛᱟᱠᱚᱣᱟ ᱟᱨ ᱠᱚᱲᱟ ᱜᱤᱫᱽᱨᱟᱹ ᱫᱚ ᱥᱟᱛ ᱜᱷᱟᱴ ᱨᱮᱱᱟᱜ ᱫᱟᱜ ᱠᱚ ᱧᱩᱭ ᱨᱮᱦᱚᱸ ᱩᱱᱠᱩ ᱫᱚ ᱴᱷᱤᱠ ᱜᱮᱠᱚ ᱛᱟᱦᱮᱱᱟ ᱩᱱᱠᱩᱣᱟᱜ ᱫᱚ ᱠᱳᱱᱳ ᱟᱱᱟᱴ ᱵᱟᱝ ᱦᱩᱭᱩᱜᱼᱟ ᱟᱨ ᱪᱷᱟᱹᱰᱣᱤ ᱞᱮᱱᱠᱷᱟᱱ ᱠᱚ ᱥᱚᱢᱟᱡᱽ ᱨᱮ ᱟᱹᱰᱤ ᱢᱟᱨᱟᱝ ᱵᱟᱹᱲᱤᱡ ᱢᱮᱸᱫ ᱛᱮᱠᱚ ᱧᱮᱞ ᱠᱚᱣᱟ ᱠᱩᱲᱤ ᱦᱚᱯᱚᱱᱟᱜ ᱟᱱᱟᱴ ᱫᱚ ᱱᱚᱣᱟᱜᱮ ᱡᱷᱚᱛᱚ ᱠᱷᱚᱱᱟᱜ ᱡᱟᱹᱥᱛᱤ ᱟᱱᱟᱴ ᱫᱚ ᱟᱨ ᱠᱩᱲᱤ ᱜᱤᱫᱽᱨᱟᱹ ᱫᱚ ᱡᱟᱱᱟᱢ ᱛᱚᱨᱟ ᱠᱷᱚᱱᱜᱮ ᱚᱠᱟᱛᱮᱢ ᱪᱟᱞᱟᱣ ᱟᱠᱟᱱᱟ ᱪᱮᱫ ᱪᱤᱠᱟᱹᱢ ᱪᱟᱞᱟᱣ ᱟᱠᱟᱱᱟ ᱠᱟᱹᱴᱤᱡ ᱠᱷᱮᱞ ᱡᱚᱝ ᱮᱢ ᱪᱟᱞᱟᱣ ᱟᱠᱟᱱ ᱨᱮᱦᱚᱸ ᱟᱱᱟᱴ ᱛᱟᱦᱮᱱᱟ ᱡᱟᱦᱟᱸ ᱥᱮᱫ ᱮᱢ ᱪᱟᱞᱟᱜ ᱨᱮᱦᱚᱸ ᱚᱲᱟᱜ ᱦᱚᱲ ᱴᱷᱮᱱ ᱯᱟᱨᱢᱤᱥᱮᱱ ᱦᱟᱛᱟᱣ ᱢᱮ ᱯᱟᱨᱢᱤᱥᱮᱱ ᱵᱟᱢ ᱧᱟᱢᱟ ᱟᱨ ᱡᱷᱚᱛᱚ ᱠᱷᱚᱱᱟᱜ ᱢᱟᱨᱟᱝ ᱱᱟᱦᱟᱜ ᱫᱚ ᱚᱞᱚᱜ ᱯᱟᱲᱦᱟᱣ ᱨᱮ ᱟᱱᱟᱴ ᱧᱮᱞ ᱧᱟᱢᱚᱜ ᱠᱟᱱᱟ ᱱᱤᱡᱮᱛᱮ ᱛᱤᱨᱞᱟᱹ ᱫᱚᱢ ᱢᱚᱱᱮᱭᱟ ᱤᱧᱫᱚ ᱠᱟᱹᱴᱤᱡ ᱵᱮᱥᱤᱧᱚᱜ ᱤᱧ ᱯᱟᱲᱦᱟᱜᱼᱟ ᱪᱮᱛᱟᱱ ᱥᱮᱫ ᱤᱧ ᱨᱟᱠᱟᱵ ᱪᱟᱞᱟᱜᱼᱟ ᱱᱤᱡᱮᱨᱟᱜ ᱡᱟᱸᱜᱟᱛᱤᱧ ᱛᱤᱸᱜᱩᱱᱟ ᱢᱤᱫᱴᱮᱱ ᱛᱤᱨᱞᱟᱹᱣᱟᱜ ᱚᱱᱟᱜᱮ ᱢᱚᱱᱮ ᱦᱩᱭᱩᱜ ᱛᱟᱭᱟ ᱢᱮᱱᱠᱷᱟᱱ ᱚᱲᱟᱜ ᱦᱚᱲ ᱫᱚ ᱠᱩᱲᱤ ᱜᱤᱫᱽᱨᱟᱹ ᱠᱟᱹᱴᱤᱡ ᱮ ᱦᱟᱨᱟ ᱞᱮᱱᱠᱷᱟᱱ ᱩᱱᱤᱫᱚ ᱡᱟᱶᱟᱭ ᱠᱟᱭ ᱞᱟᱹᱜᱤᱫ ᱥᱮ ᱜᱚᱝᱠᱟᱭ ᱞᱟᱹᱜᱤᱫ ᱜᱮ ᱨᱤᱠᱟᱹᱭᱟ ᱥᱮ ᱥᱚᱢᱟᱡᱽ ᱦᱚᱸ ᱩᱱᱤ ᱫᱚᱠᱚ ᱵᱟᱹᱲᱤᱡ ᱢᱮᱸᱫ ᱛᱮᱠᱚ ᱧᱮᱞᱮᱭᱟ ᱡᱮ ᱟᱢᱫᱚ ᱩᱢᱮᱨ ᱦᱩᱭᱠᱟᱱ ᱛᱟᱢᱟ ᱡᱟᱶᱟᱭᱚᱜ ᱢᱮ ᱟᱫᱚ ᱟᱞᱚᱢ ᱯᱟᱲᱦᱟᱜᱼᱟ ᱟᱨᱦᱚᱸᱢ ᱯᱟᱲᱦᱟᱣ ᱞᱮᱱᱠᱷᱟᱱ ᱟᱢᱫᱚ ᱚᱠᱚᱭ ᱤᱫᱤ ᱢᱮᱭᱟ ᱚᱠᱟᱨᱮᱢ ᱛᱟᱦᱮᱱᱟ ᱟᱯᱟ ᱵᱟᱨᱮ ᱚᱲᱟᱜ ᱨᱮᱢᱟ ᱴᱷᱟᱶ ᱵᱟᱝ ᱛᱟᱦᱮᱱ ᱛᱟᱢᱟ ᱮᱴᱟᱜ ᱵᱟᱹᱦᱩ ᱠᱚ ᱦᱮᱡ ᱞᱮᱱᱠᱷᱟᱱ ᱪᱤᱠᱟᱹᱛᱮᱢ ᱛᱟᱦᱮᱱᱟ ᱟᱯᱟᱵᱟᱨᱮ ᱡᱮᱣᱭᱮᱫ ᱵᱷᱳᱨ ᱜᱮᱢ ᱛᱟᱦᱮᱸ ᱫᱟᱲᱮᱭᱟᱜᱼᱟ ᱮᱴᱟᱜ ᱫᱷᱟᱹᱵᱤᱡ ᱫᱚ ᱵᱟᱝᱟ ᱯᱚᱨᱮ ᱛᱮᱫᱚ ᱚᱥᱩᱵᱤᱫᱷᱟ ᱦᱩᱭᱩᱜ ᱛᱟᱢᱟ ᱠᱩᱲᱤ ᱜᱤᱫᱽᱨᱟᱹᱣᱟᱜ ᱱᱚᱣᱟᱜᱮ ᱢᱟᱱᱟᱝ ᱢᱟᱨᱟᱝ ᱟᱱᱟᱴ ᱫᱚ ᱚᱞᱚᱜ ᱯᱟᱲᱦᱟᱣᱮᱢ ᱢᱚᱱᱮ ᱨᱮᱦᱚᱸ ᱤᱧ ᱤᱧᱟᱹᱜ ᱡᱟᱝᱜᱟ ᱛᱤᱧ ᱛᱤᱸᱜᱩᱱᱟ ᱢᱮᱱᱠᱷᱟᱱ ᱩᱱᱤ ᱠᱩᱲᱤ ᱜᱤᱫᱽᱨᱟᱹ ᱫᱚ ᱵᱟᱭ ᱛᱤᱸᱜᱩ ᱫᱟᱲᱮᱭᱟᱜᱼᱟ ᱟᱭᱟᱜ ᱡᱟᱝᱜᱟᱛᱮ ᱛᱤᱸᱜᱩᱱ ᱛᱮᱜᱮᱞᱮ ᱟᱭᱟᱜ ᱢᱤᱫᱴᱟᱱ ᱠᱩᱠᱢᱩ ᱯᱩᱨᱟᱹᱣ ᱠᱚᱨᱛᱮ ᱜᱮᱞᱮ ᱟᱡ ᱵᱷᱟᱹᱜᱤ ᱴᱷᱤᱠ ᱯᱟᱲᱦᱟᱣ ᱦᱩᱭᱩᱜ ᱛᱟᱭᱟ ᱫᱤᱥᱚᱢ ᱫᱟᱬᱟᱭ ᱦᱩᱭᱩᱜ ᱛᱟᱭᱟ ᱛᱚᱵᱮᱭᱟᱱᱟ ᱛᱚ ᱢᱤᱫᱴᱟᱱ ᱵᱷᱟᱜᱮ ᱫᱟᱨᱥᱚᱱᱤᱠᱮ ᱦᱩᱭ ᱫᱟᱲᱮᱭᱟᱜᱼᱟ ᱵᱷᱟᱜᱮ ᱯᱷᱤᱞᱳᱡᱚᱯᱷᱟᱨᱮ ᱦᱩᱭ ᱫᱟᱲᱮᱭᱟᱜᱼᱟ ᱢᱮᱱᱠᱷᱟᱱ ᱟᱹᱛᱩ ᱨᱮᱱ ᱦᱚᱲ ᱥᱮ ᱥᱚᱢᱟᱡᱽ ᱨᱮᱱ ᱦᱚᱲ ᱫᱚ ᱚᱱᱟᱫᱚ ᱛᱤᱥ ᱨᱮᱦᱚᱸ ᱵᱟᱝ ᱠᱚ ᱢᱚᱱᱮᱭᱟ ᱡᱮ ᱢᱤᱫᱴᱟᱱ ᱠᱩᱲᱤ ᱜᱤᱫᱽᱨᱟᱹ ᱩᱱᱤ ᱥᱮᱪᱮᱫ ᱠᱟᱛᱮᱜ ᱫᱟᱲᱮᱭᱟᱜ ᱢᱟᱭ ᱢᱮᱱᱠᱷᱟᱱ ᱥᱟᱶᱛᱟ ᱨᱮᱱ ᱦᱚᱲ ᱱᱚᱣᱟ ᱫᱚ ᱵᱟᱠᱚ ᱵᱩᱡᱷᱟᱹᱣᱟ ᱢᱤᱫᱴᱮᱱ ᱠᱩᱲᱤ ᱜᱤᱫᱽᱨᱟᱹ ᱥᱮᱪᱮᱫ ᱞᱮᱱᱠᱷᱟᱱ ᱟᱭᱟᱜ ᱜᱷᱟᱨᱚᱸᱡᱽ ᱮ ᱥᱮᱪᱮᱫᱟ ᱜᱳᱴᱟ ᱥᱟᱶᱛᱟᱭ ᱥᱮᱪᱮᱫᱟ ᱟᱡ ᱜᱤᱫᱽᱨᱟᱹᱭ ᱥᱮᱪᱮᱫᱮ ᱛᱟᱭᱟ ᱢᱮᱱᱠᱷᱟᱱ ᱢᱤᱫᱴᱮᱱ ᱠᱚᱲᱟ ᱜᱤᱫᱽᱨᱟᱹ ᱥᱮᱪᱮᱫ ᱞᱮᱱᱠᱷᱟᱱ ᱟᱡ ᱢᱚᱛᱚ ᱜᱮᱭ ᱥᱮᱪᱮᱫᱚᱜᱼᱟ ᱜᱷᱟᱨᱚᱸᱡᱽ ᱫᱚ ᱵᱟᱭ ᱥᱮᱪᱮᱫ ᱫᱟᱲᱮᱭᱟᱜᱼᱟ ᱱᱤᱣᱟ ᱡᱚᱠᱷᱚᱱ ᱥᱟᱶᱛᱟ ᱨᱮᱱ ᱦᱚᱲᱠᱚ ᱵᱩᱡᱷᱟᱹᱣᱟ ᱛᱚᱵᱮ ᱟᱱᱟᱜᱮ ᱠᱩᱲᱤ ᱜᱤᱫᱽᱨᱟᱹ ᱚᱞᱚᱜ ᱯᱟᱲᱦᱟᱣ ᱨᱮᱠᱚ ᱫᱟᱲᱮᱜᱼᱟ ᱟᱨ ᱟᱠᱚᱣᱟᱜ ᱡᱟᱝᱜᱟᱛᱮ ᱠᱮᱴᱮᱡ ᱥᱟᱺᱦᱤᱡ ᱠᱚ ᱛᱤᱸᱜᱩ ᱫᱟᱲᱮᱭᱟᱜᱼᱟ